ᱥᱤᱯᱤ ᱴᱤᱵᱷᱤ ᱥᱳ ᱤᱭᱩᱴᱤᱭᱩᱵᱽ ᱵᱷᱤᱰᱭᱳ ᱨᱮᱫᱚ ᱵᱟᱝ ᱤᱧ ᱧᱮᱞᱟ ᱪᱮᱫᱟᱜ ᱥᱮ ᱠᱟᱹᱴᱤᱡ ᱠᱷᱚᱱ ᱜᱚᱜᱚ ᱴᱷᱮᱱᱤᱧ ᱧᱮᱞ ᱪᱮᱫ ᱟᱠᱟᱫᱟ ᱜᱚᱜᱚ ᱪᱮᱫ ᱞᱮᱠᱟᱭ ᱫᱟᱠᱟ ᱩᱛᱩᱭᱮᱫ ᱛᱟᱦᱮᱸᱫᱼᱟ ᱤᱧᱦᱚᱸ ᱚᱱᱟ ᱧᱮᱞ ᱠᱟᱛᱮᱜ ᱜᱮ ᱤᱧᱦᱚ ᱚᱲᱟᱜ ᱨᱮᱜᱮ ᱫᱟᱠᱟ ᱩᱛᱩ ᱫᱚᱧ ᱠᱚᱨᱟᱣᱟ ᱚᱱᱟ ᱛᱮᱜᱮ ᱴᱤᱵᱷᱤ ᱥᱳ ᱤᱭᱩᱴᱤᱭᱩᱵᱽ ᱫᱚ ᱤᱧᱫᱚ ᱵᱟᱝᱼᱤᱧ ᱧᱮᱞᱟ